ᱯᱚᱱᱰᱤᱛ ᱨᱚᱜᱷᱩᱱᱟᱛᱷ ᱢᱩᱨᱢᱩ ᱟᱜ ᱦᱤᱛᱟᱹᱞ ᱯᱩᱛᱷᱤ ᱦᱤᱛᱟᱹᱞ ᱯᱩᱛᱷᱤᱧ ᱯᱟᱲᱦᱟᱣ ᱠᱟᱛᱮᱧ ᱵᱟᱰᱟᱭ ᱠᱮᱫᱟ ᱡᱮ ᱱᱚᱶᱟ ᱯᱩᱛᱷᱤᱨᱮ ᱟᱸᱰᱤᱜᱟᱱ ᱦᱤᱸᱥ ᱢᱮᱱᱟᱜᱼᱟ ᱪᱮᱫᱟᱜ ᱥᱮ ᱱᱚᱶᱟ ᱫᱚ ᱥᱟᱱᱛᱟᱲ ᱥᱮ ᱟᱹᱫᱤᱵᱟᱹᱥᱤ ᱠᱚᱣᱟᱜ ᱫᱷᱚᱨᱚᱢ ᱯᱩᱛᱷᱤ ᱠᱟᱱᱟ ᱱᱚᱶᱟ ᱯᱩᱛᱷᱤ ᱨᱮ ᱟᱭᱢᱟ ᱞᱮᱠᱟᱱᱟᱜ ᱚᱞ ᱢᱮᱱᱟᱜᱼᱟ ᱡᱮᱢᱚᱱ ᱡᱚᱢᱥᱤᱢ ᱵᱤᱱᱛᱤ ᱠᱟᱨᱟᱢ ᱵᱤᱱᱛᱤ ᱵᱚᱸᱜᱟ ᱵᱟᱸᱠᱷᱮᱲ ᱵᱟᱦᱟ ᱥᱮᱹᱨᱮᱹᱧ ᱮᱢᱟᱱ ᱛᱮᱭᱟᱜ ᱱᱚᱶᱟ ᱱᱚᱶᱟ ᱯᱩᱛᱷᱤ ᱯᱟᱲᱦᱟᱣ ᱠᱟᱛᱮᱫ ᱤᱧ ᱟᱹᱰᱤ ᱱᱟᱯᱟᱭᱤᱧ ᱵᱩᱡᱷᱟᱹᱣᱟ ᱱᱚᱶᱟ ᱯᱟᱲᱦᱟᱣ ᱚᱠᱛᱚ ᱨᱮ ᱤᱧ ᱢᱚᱱᱮ ᱚᱱᱛᱚᱨ ᱨᱮ ᱟᱹᱰᱤ ᱡᱳᱨ ᱛᱟᱨᱠᱳ ᱟᱫᱤᱧᱟ ᱵᱟᱹᱧ ᱵᱟᱲᱟᱭ ᱞᱮᱫᱟ ᱱᱤᱭᱟᱹᱜᱮ ᱤᱧ ᱱᱚᱶᱟ ᱯᱩᱛᱷᱤ ᱯᱟᱲᱦᱟᱣ ᱠᱟᱛᱮᱫ ᱟᱵᱚ ᱟᱹᱫᱤᱵᱟᱹᱥᱤ ᱥᱮ ᱥᱟᱱᱛᱟᱞ ᱯᱟᱲᱦᱟᱣ ᱟᱸᱡᱚᱢ ᱟᱠᱚᱣᱟ ᱟᱨᱤᱧ ᱞᱟᱹᱭ ᱫᱟᱲᱮ ᱟᱠᱚᱣᱟ ᱛᱚᱵᱮ ᱠᱷᱟᱱ ᱱᱚᱶᱟ ᱟᱵᱚᱣᱟᱜ ᱫᱷᱚᱨᱚᱢ ᱯᱩᱛᱷᱤ ᱥᱮ ᱦᱤᱛᱟᱹᱞ ᱠᱚ ᱵᱟᱲᱟᱭᱟ ᱡᱮ ᱥᱟᱱᱛᱟᱞ ᱠᱚᱣᱟᱜ ᱫᱚ ᱱᱚᱶᱟ ᱱᱚᱶᱟ ᱠᱚ ᱚᱞ ᱵᱮᱞ ᱢᱮᱱᱟᱜᱼᱟ ᱱᱤᱭᱟᱹ ᱜᱮ ᱤᱧᱫᱚ ᱟᱹᱰᱤ ᱱᱟᱯᱟᱭ ᱤᱧ ᱢᱚᱱᱮᱭᱟ ᱟᱨ ᱱᱤᱭᱟᱹ ᱯᱩᱛᱷᱤ ᱜᱮ ᱱᱤᱭᱟᱹ ᱯᱩᱛᱷᱤ ᱨᱮ ᱵᱚᱸᱜᱟ ᱵᱟᱠᱷᱨᱟ ᱠᱚ ᱟᱵᱚ ᱥᱟᱱᱛᱟᱞ ᱠᱚᱣᱟᱜ ᱥᱚᱢᱟᱡᱽ ᱛᱟᱞᱟᱨᱮ